ᱱᱩᱠᱩ ᱪᱮᱬᱮ ᱫᱚ ᱩᱱᱠᱩ ᱢᱤᱨᱩ ᱠᱚ ᱩᱱᱠᱩ ᱫᱚ ᱫᱟᱨᱮ ᱰᱷᱚᱸᱰᱚᱨ ᱨᱮᱠᱚ ᱵᱷᱩᱜᱟᱹᱜ ᱨᱮᱠᱚ ᱫᱟᱨᱮ ᱵᱷᱩᱜᱟᱹᱜ ᱨᱮᱠᱚ ᱤᱭᱟᱹ ᱠᱚᱣᱟ ᱦᱚᱯᱚᱱ ᱠᱚᱣᱟ ᱠᱚ ᱟᱨ ᱩᱱᱠᱩ ᱤᱭᱟᱹ ᱫᱚ ᱠᱤᱥᱱᱤ ᱠᱚ ᱠᱤᱥᱱᱤ ᱠᱚᱫᱚ ᱠᱚ ᱛᱩᱠᱟᱹᱭᱟ ᱵᱟᱥᱟ ᱠᱚ ᱵᱮᱱᱟᱣ ᱛᱮ ᱩᱱᱠᱩ ᱠᱚ ᱚᱱᱟ ᱠᱚᱨᱮ ᱠᱚ ᱦᱚᱯᱚᱱ ᱠᱚᱣᱟ ᱟᱨ ᱢᱤᱨᱩ ᱠᱚᱠᱚ ᱟᱹᱥᱩᱞ ᱞᱮᱠᱚ ᱠᱷᱟᱱ ᱢᱤᱨᱩ ᱠᱚᱵᱚᱱ ᱢᱤᱨᱩ ᱠᱚ ᱟᱹᱥᱩᱞᱮᱠᱚ ᱠᱷᱟᱱ ᱫᱚ ᱟᱫᱚ ᱡᱚᱢᱫᱚ ᱡᱮᱢᱚᱱ ᱫᱟᱠᱟ ᱠᱚ ᱟᱨ ᱵᱩᱴᱩ ᱠᱚ ᱪᱷᱚᱞᱟ ᱠᱚ ᱚᱱᱟ ᱠᱚ ᱡᱚᱢ ᱫᱚᱠᱚ ᱮᱢᱟ ᱠᱚᱣᱟ ᱟᱨ ᱢᱟᱨᱟᱜ ᱠᱚᱫᱚ ᱠᱚ ᱟᱹᱥᱩᱞ ᱠᱚᱣᱟ ᱵᱩᱨᱩ ᱠᱚᱨᱮ ᱢᱮᱱᱟᱜ ᱠᱚᱣᱟ ᱢᱟᱨᱟᱜ ᱠᱚ ᱚᱠᱟ ᱠᱚᱨᱮ ᱠᱚ ᱦᱚᱯᱚᱱ ᱠᱚᱣᱟ ᱩᱱᱠᱩ ᱫᱚ ᱚᱸᱰᱮ ᱫᱚ ᱵᱩᱨᱩ ᱨᱮᱜᱮ ᱠᱚ ᱦᱚᱯᱚᱱ ᱠᱚᱣᱟ ᱵᱩᱨᱩ ᱨᱮᱜᱮ ᱟᱠᱚ ᱚᱱᱟ ᱵᱟᱥᱟ ᱠᱚ ᱛᱮᱭᱟᱨ ᱠᱟᱛᱮᱫ ᱚᱱᱟ ᱠᱚᱨᱮ ᱠᱚ ᱦᱚᱯᱚᱱ ᱠᱚᱣᱟ ᱩᱱᱠᱩ ᱠᱚ ᱟᱹᱥᱩᱞ ᱞᱮᱠᱚ ᱠᱷᱟᱱ ᱫᱚ ᱩᱱᱠᱩ ᱫᱚ ᱡᱚᱢ ᱫᱚ ᱪᱮᱫ ᱦᱚᱸ ᱵᱟᱝ ᱚᱱᱮ ᱪᱟᱣᱞᱮ ᱠᱚᱜᱮ ᱠᱷᱚᱫᱮ ᱠᱚ ᱚᱱᱟ ᱠᱚᱛᱮ ᱠᱚ ᱦᱟᱨᱟᱜᱼᱟ ᱤᱭᱟᱹ ᱟᱹᱥᱩᱞ ᱦᱟᱨᱟᱜ ᱟᱠᱚ ᱩᱱᱠᱩ ᱠᱚᱫᱚ ᱟᱨ ᱢᱤᱫ ᱫᱷᱟᱣ ᱠᱚ ᱦᱟᱨᱟ ᱞᱮᱱᱠᱷᱟᱱ ᱫᱚ ᱟᱠᱚ ᱛᱮᱜᱮ ᱟᱹᱰᱤ ᱜᱟᱱ ᱡᱚᱢ ᱠᱚ ᱧᱟᱢᱟ ᱟᱨ ᱢᱤᱨᱩ ᱠᱚᱫᱚ ᱠᱚ ᱟᱹᱥᱩᱞᱮᱱᱠᱷᱟᱱ ᱩᱱᱠᱩ ᱫᱚ ᱫᱤᱱᱜᱮ ᱡᱚᱢ ᱫᱚᱢ ᱮᱢᱟ ᱠᱚᱣᱟ ᱟᱨ ᱩᱱᱠᱩ ᱫᱚ ᱯᱷᱚᱞ ᱡᱤᱱᱤᱥ ᱦᱚᱸ ᱦᱚᱸᱠᱚ ᱡᱚᱢᱟ ᱢᱟᱲᱟᱝ ᱫᱚ ᱟᱹᱥᱩᱞ ᱦᱟᱨᱟ ᱠᱟᱛᱮᱫ ᱦᱟᱨᱟᱜ ᱡᱚᱦᱚᱜ ᱫᱚ ᱫᱟᱠᱟ ᱠᱚᱦᱚᱸ ᱠᱚ ᱮᱢᱟ ᱠᱚᱣᱟ ᱠᱚ ᱟᱨ ᱯᱷᱚᱞ ᱡᱤᱱᱤᱥ ᱦᱚᱸᱠᱚ ᱮᱢᱟ ᱠᱚᱣᱟ ᱟᱨ ᱢᱤᱫᱷᱟᱣ ᱚᱱᱮ ᱤᱱᱠᱟᱹ ᱦᱟᱨᱟ ᱠᱟᱛᱮᱫ ᱫᱚ ᱯᱷᱚᱞ ᱡᱤᱱᱤᱥ ᱠᱚᱜᱮ ᱠᱚ ᱡᱚᱢᱟ ᱩᱱᱠᱩ ᱫᱚ ᱵᱩᱨᱩ ᱠᱚᱨᱮ ᱤᱭᱟᱹ